ᱢᱚᱦᱟᱠᱟᱥ ᱨᱮᱭᱟᱜ ᱥᱮ ᱡᱳᱛᱤᱨᱵᱤᱫᱽᱫᱟ ᱨᱮᱭᱟᱜ ᱮᱢᱚᱱ ᱠᱤᱪᱷᱩ ᱠᱟᱛᱷᱟ ᱢᱮᱱᱟᱜᱼᱟ ᱡᱮᱴᱟ ᱟᱵᱳ ᱵᱟᱵᱚᱱ ᱵᱟᱲᱟᱭᱟ ᱡᱮᱢᱚᱱ ᱟᱵᱳ ᱥᱳᱞᱟᱨ ᱥᱤᱥᱴᱮᱢ ᱥᱮ ᱟᱵᱚ ᱥᱳᱨᱚᱡᱚᱜᱚᱛ ᱨᱮ ᱢᱳᱴ ᱱᱚᱴᱤ ᱜᱨᱚᱦᱚ ᱢᱮᱱᱟᱜ ᱡᱮᱢᱚᱱ ᱵᱩᱫᱷ ᱵᱨᱤᱦᱚᱥᱯᱚᱛᱤ ᱥᱩᱠᱨᱚ ᱢᱚᱝᱜᱚᱞ ᱯᱨᱤᱛᱷᱤᱵᱤ ᱤᱭᱩᱨᱮᱱᱟᱥ ᱱᱮᱯᱪᱩᱱ ᱯᱞᱩᱴᱳ ᱛᱟᱨᱢᱚᱫᱽᱫᱷᱮ ᱯᱨᱤᱛᱷᱤᱵᱤ ᱮᱠ ᱢᱟᱛᱨᱚ ᱜᱨᱚᱦᱚ ᱠᱟᱱᱟ ᱚᱠᱟᱴᱟᱜ ᱨᱮ ᱯᱨᱟᱱᱮᱨ ᱚᱥᱛᱤᱛᱚ ᱢᱮᱱᱟᱜᱼᱟ ᱡᱮ ᱡᱮᱣᱭᱮᱫ ᱦᱚᱲ ᱥᱮ ᱡᱮᱣᱮᱫ ᱯᱚᱥᱩ ᱯᱟᱠᱷᱤ ᱟᱵᱚ ᱯᱨᱤᱛᱷᱤᱵᱤ ᱨᱮᱜᱮ ᱢᱮᱱᱟᱜ ᱵᱳᱱᱟ ᱟᱨ ᱡᱚᱛᱚ ᱠᱷᱚᱡ ᱞᱟᱹᱴᱩ ᱜᱨᱚᱦᱚ ᱠᱟᱱᱟ ᱵᱨᱤᱦᱚᱥᱯᱚᱛᱤ ᱜᱨᱚᱦᱚ ᱮᱵᱚᱝ ᱡᱚᱛᱚ ᱠᱷᱚᱡ ᱠᱟᱹᱴᱤᱡ ᱜᱨᱚᱦᱚ ᱠᱟᱱᱟ ᱯᱞᱩᱴᱳ ᱜᱨᱚᱦᱚ ᱥᱮ ᱵᱟᱱᱟᱨ ᱜᱨᱚᱦᱚ ᱨᱮᱜᱮ ᱯᱨᱟᱱ ᱵᱟᱹᱱᱩᱜᱼᱟ ᱟᱨ ᱟᱵᱚ ᱯᱨᱤᱛᱷᱤᱵᱤ ᱨᱮᱱ ᱩᱯᱚᱜᱨᱚᱦᱚ ᱦᱩᱭᱩᱜ ᱠᱟᱱᱟᱭ ᱪᱟᱸᱫᱩ ᱡᱮᱴᱟ ᱟᱵᱚ ᱧᱤᱫᱟᱹ ᱵᱚᱱ ᱧᱮᱞ ᱧᱟᱢᱮ ᱟᱨ ᱟᱵᱚ ᱯᱨᱤᱛᱷᱤᱵᱤ ᱨᱮᱜᱮ ᱫᱟᱜ ᱨᱮᱱᱟᱜ ᱚᱥᱛᱤᱛᱛᱚ ᱥᱮ ᱯᱨᱟᱱᱮᱨ ᱚᱥᱛᱤᱛᱛᱚ ᱢᱮᱱᱟᱜᱼᱟ ᱵᱤᱜᱽᱜᱟᱱᱤ ᱠᱚ ᱞᱟᱹᱭᱟ ᱡᱮ ᱢᱚᱝᱜᱚᱞ ᱜᱨᱚᱦᱚ ᱨᱮ ᱦᱚᱭᱛᱚ ᱯᱨᱟᱱ ᱥᱮ ᱡᱤᱣᱤ ᱛᱟᱦᱮᱸ ᱠᱟᱱᱟ ᱞᱟᱦᱟᱛᱮ ᱪᱮᱫᱟᱜ ᱡᱮ ᱥᱟᱹᱨᱤ ᱥᱮ ᱱᱟᱥᱮ ᱵᱤᱜᱽᱜᱟᱱᱤ ᱠᱚ ᱧᱟᱢ ᱠᱟᱜᱼᱟ ᱫᱟᱜ ᱨᱮᱱᱟᱜ ᱪᱤᱱᱦᱟᱹ ᱢᱮᱱᱟᱜᱼᱟ ᱥᱮ ᱛᱟᱦᱮᱸ ᱠᱟᱱᱟ ᱚᱱᱟᱫᱚ ᱥᱚᱢᱚᱭᱜᱮᱭ ᱞᱟᱹᱭᱟ ᱥᱮ ᱦᱚᱲ ᱠᱚ ᱛᱟᱦᱮᱸ ᱫᱟᱲᱮᱭᱟᱜᱼᱟ ᱥᱮ ᱵᱟᱠᱚ ᱛᱟᱦᱮᱸ ᱫᱟᱲᱮᱭᱟᱜᱼᱟ ᱱᱚᱣᱟ ᱱᱤᱭᱮ ᱱᱤᱛ ᱦᱚᱸ ᱜᱟᱞᱢᱟᱨᱟᱣ ᱪᱟᱞᱟᱜ ᱠᱟᱱᱟ